ᱴᱤᱵᱷᱤ ᱫᱚ ᱟᱹᱰᱤ ᱞᱟᱹᱞᱛᱤ ᱜᱮ ᱠᱟᱱᱟ ᱥᱟᱺᱜᱤᱧᱼᱥᱟᱺᱜᱤᱧ ᱨᱮᱱᱟᱝ ᱠᱷᱚᱵᱚᱨ ᱠᱚ ᱧᱮᱞ ᱧᱟᱢ ᱮᱫᱟ ᱟᱨ ᱥᱮᱵᱚᱱ ᱵᱟᱰᱟᱭ ᱧᱟᱢ ᱮᱫᱟ ᱟᱨ ᱡᱟᱦᱟᱸ ᱛᱤᱱᱟᱹᱜ ᱜᱮ ᱡᱟᱦᱟᱱᱟᱜ ᱦᱩᱭᱩᱜ ᱠᱟᱱᱟ ᱚᱱᱟᱦᱚᱸ ᱴᱤᱵᱷᱤ ᱨᱮ ᱡᱚᱛᱚ ᱜᱮᱵᱚᱱ ᱧᱮᱞ ᱧᱟᱢᱫᱟ ᱟᱨ ᱪᱮᱫ ᱞᱮᱠᱟ ᱨᱤᱥᱟᱹ ᱨᱚᱢᱚ ᱦᱩᱭᱩᱜ ᱥᱮᱨᱢᱟ ᱨᱮᱱᱟᱜ ᱫᱟᱜ ᱠᱚ ᱧᱩᱨᱩᱜ ᱠᱟᱱᱟ ᱚᱱᱟ ᱦᱚᱸᱵᱚᱱ ᱧᱮᱞ ᱧᱟᱢ ᱮᱫᱟ ᱟᱨ ᱛᱤᱥ ᱠᱚᱛᱮ ᱫᱟᱜ ᱦᱤᱡᱩᱜ ᱠᱟᱱᱟ ᱚᱱᱟ ᱦᱚᱸᱵᱚᱱ ᱧᱮᱞ ᱧᱟᱢ ᱮᱫᱟ ᱟᱨ ᱱᱚᱣᱟ ᱚᱱᱠᱟᱜᱮ ᱥᱟᱺᱜᱤᱧᱼᱥᱟᱺᱜᱤᱧ ᱮᱱᱮᱡ ᱥᱮᱨᱮᱧ ᱞᱟᱭ ᱞᱟᱠᱪᱟᱨ ᱧᱮᱞ ᱧᱟᱢᱫᱟ ᱥᱮ ᱱᱟᱱᱟ ᱦᱩᱱᱟᱹᱨ ᱱᱟᱱᱟ ᱦᱩᱱᱟᱹᱨ ᱱᱟᱴᱚᱠ ᱦᱚᱸᱵᱚᱱ ᱧᱮᱞ ᱧᱟᱢᱫᱟ ᱮᱱᱮᱡ ᱥᱮᱨᱮᱧ ᱦᱚᱸᱵᱚᱱ ᱧᱮᱞ ᱧᱟᱢᱫᱟ ᱥᱟᱺᱜᱤᱧ ᱨᱮᱱᱟᱝ ᱠᱷᱚᱱ ᱠᱷᱮᱞ ᱠᱚᱦᱚᱸ ᱡᱚᱛᱚ ᱜᱮᱵᱚᱱ ᱧᱮᱞ ᱧᱟᱢᱫᱟ ᱟᱨ ᱡᱟᱦᱟᱸ ᱛᱤᱱᱟᱹᱜ ᱜᱮ ᱫᱟᱜ ᱠᱟᱛᱮᱫ ᱵᱚᱱᱱᱟᱜ ᱠᱟᱱᱟ ᱚᱲᱟᱜ ᱫᱩᱣᱟᱹᱨ ᱠᱚᱦᱚᱸ ᱵᱷᱟᱥᱟᱜ ᱠᱟᱱᱟ ᱚᱱᱟ ᱦᱚᱸᱵᱚᱱ ᱧᱮᱞ ᱧᱟᱢᱫᱟ ᱟᱨ ᱱᱚᱣᱟ ᱥᱟᱱᱟᱢᱟᱜ ᱜᱮ ᱚᱲᱟᱜ ᱨᱮ ᱫᱩᱲᱩᱵ ᱠᱟᱛᱮᱫ ᱧᱮᱞ ᱧᱟᱢᱫᱟ ᱚᱱᱟᱛᱮ ᱚᱱᱟᱛᱮ ᱴᱤᱵᱷᱤ ᱫᱚ ᱟᱹᱰᱤᱜᱮ ᱞᱟᱹᱠᱛᱤᱭᱟᱱᱟ